ᱦᱮᱸ ᱢᱮᱱᱮᱫᱟᱹᱧ ᱱᱚᱰᱮ ᱫᱚ ᱮᱵᱚᱝ ᱡᱟᱸᱦᱟᱱᱟᱜ ᱥᱤᱨᱯᱟᱹ ᱫᱚ ᱟᱞᱮ ᱴᱷᱮᱡ ᱫᱚ ᱡᱟᱹᱥᱛᱤ ᱫᱚ ᱵᱟᱹᱱᱩᱜᱼᱟ

ᱢᱮᱱᱟᱜᱼᱟ ᱢᱤᱫ ᱴᱮᱱ ᱛᱟᱯ ᱵᱤᱫᱩᱛ ᱟᱨ ᱚᱱᱮ ᱠᱚᱭᱱᱟ ᱠᱚᱭᱞᱟ ᱠᱷᱚᱱᱤ ᱟᱨ ᱛᱟᱯᱚᱨᱮ ᱢᱤᱞ ᱠᱚ ᱡᱮ ᱜᱩᱞᱳ ᱢᱮᱱᱟᱜᱼᱟ ᱤᱱᱟᱹ ᱠᱚᱨᱮ ᱜᱮ ᱟᱵᱚ ᱨᱮᱜᱮᱡ ᱚᱨᱤᱡ ᱦᱚᱲ ᱡᱟᱦᱟᱭ ᱠᱚ ᱠᱟᱹᱢᱤ ᱠᱟᱱᱟ ᱠᱟᱹᱢᱤ ᱠᱟᱛᱮ ᱠᱚ ᱟᱹᱥᱩᱞᱚᱜ ᱠᱟᱱᱟ ᱤᱱᱟᱹᱮᱰᱮᱜᱮ ᱱᱚᱰᱮ ᱫᱚ ᱥᱤᱞᱯᱚ ᱫᱚ ᱟᱨ ᱵᱟᱝ ᱠᱷᱟᱱ ᱟᱞᱮ ᱴᱷᱮᱡ ᱫᱚ ᱟᱫᱚ ᱟᱫᱚ ᱵᱟᱹᱱᱩᱜᱼᱟ ᱥᱤᱞᱯᱚ ᱫᱚ